ᱦᱮᱞᱳ ᱦᱮᱸ ᱢᱮᱱᱵᱤᱱ ᱤᱧ ᱰᱚᱢᱟᱱ ᱢᱟᱱᱰᱤᱧ ᱢᱮᱱᱮᱫᱼᱟ

ᱡᱚᱛᱚ ᱥᱟᱢᱟᱱ ᱜᱮ ᱦᱮᱱᱟᱜᱼᱟ ᱡᱚᱛᱚ ᱥᱟᱢᱟᱱ ᱜᱮ ᱦᱮᱱᱟᱜᱼᱟ ᱟᱫᱚ ᱪᱮᱫ ᱪᱮᱫ ᱥᱟᱢᱟᱱ ᱠᱚ ᱫᱚᱨᱠᱟᱨ ᱦᱳᱭ ᱢᱮᱱᱟᱜᱼᱟ ᱡᱚᱛᱚᱣᱟᱜ ᱜᱮ ᱟᱫᱚ ᱱᱚᱣᱟ ᱫᱚ ᱟᱹᱵᱤᱱ ᱦᱚᱸ ᱥᱮᱞᱤᱝ ᱞᱟᱹᱜᱤᱫ ᱥᱮ ᱵᱤᱱ ᱤᱫᱤᱭᱮᱫᱼᱟ ᱥᱮ ᱚᱲᱟᱜ ᱨᱮ ᱞᱟᱹᱜᱤᱫ ᱦᱮᱸ ᱦᱮᱸ ᱟᱫᱚ ᱠᱟᱹᱡ ᱰᱷᱮᱨ ᱵᱮᱱ ᱤᱫᱤ ᱠᱷᱟᱱ ᱫᱚ ᱠᱟᱹᱡ ᱞᱤᱧ ᱰᱤᱥᱠᱟᱭᱩᱱᱴ ᱧᱚᱜ ᱟᱹᱵᱤᱱᱟ ᱟᱨ ᱠᱚᱢ ᱠᱷᱟᱱ ᱫᱚ ᱦᱩᱱᱟᱹᱝ ᱵᱟᱹᱞᱤᱧ ᱰᱤᱥᱠᱟᱭᱩᱱᱴ ᱟᱹᱵᱤᱱᱟ ᱦᱳᱭ ᱮᱱᱠᱷᱟᱱ ᱫᱚᱞᱤᱧ ᱰᱤᱥᱠᱟᱭᱩᱱᱴ ᱟᱹᱵᱤᱱᱟ ᱪᱮᱫᱟᱜ ᱥᱮ ᱢᱤᱫ ᱫᱷᱟᱣ ᱨᱮ ᱛᱷᱚᱠᱟ ᱵᱤᱱ ᱤᱫᱤᱭᱮᱫᱼᱟ ᱛᱚ ᱦᱳᱭ ᱟᱨ ᱡᱟᱦᱟᱱᱟᱜ ᱠᱚ

ᱟᱨ ᱢᱟᱹᱱᱦᱟᱹ ᱠᱚᱫᱚ ᱵᱤᱱ ᱦᱤᱡᱩᱜ ᱟᱥᱮ ᱵᱟᱝ ᱟᱨ ᱵᱟᱠᱷᱟᱱ ᱢᱤᱫ ᱫᱷᱟᱣ ᱨᱮᱜᱮ ᱱᱤᱭᱟᱹ ᱢᱟᱹᱱᱦᱟᱹ ᱨᱮᱜᱮ ᱵᱤᱱ ᱤᱫᱤᱭᱟ ᱟᱨ ᱦᱟᱱᱛᱮ ᱦᱚᱸ ᱵᱟᱵᱮᱱ ᱤᱫᱤᱭᱟ ᱮᱱᱠᱷᱟᱱ ᱢᱟ ᱰᱤᱥᱠᱟᱭᱩᱱᱴ ᱵᱟᱹᱞᱤᱧ ᱰᱤᱥᱠᱟᱭᱩᱱᱴᱟ ᱦᱳᱭ ᱮᱱᱠᱷᱟᱱ ᱫᱚ ᱠᱟᱹᱡᱽ ᱞᱤᱧ ᱰᱤᱥᱠᱟᱭᱩᱱᱴ ᱫᱟᱲᱮᱭᱟᱵᱤᱱᱟ ᱟᱨᱠᱤ ᱪᱮᱫᱟᱜ ᱥᱮ ᱢᱟᱹᱱᱦᱟᱹ ᱠᱮ ᱢᱟᱹᱱᱦᱟᱹ ᱵᱟᱵᱮᱱ ᱤᱫᱤᱭᱟ ᱮᱱᱠᱷᱟᱱ ᱫᱚ ᱩᱱᱟᱹᱜ ᱰᱤᱥᱠᱟᱭᱩᱱᱴ ᱦᱚᱸ ᱵᱟᱹᱞᱤᱧ ᱫᱟᱲᱮᱭᱟᱵᱤᱱᱟ ᱱᱟᱦᱟᱜ ᱰᱮᱞᱤ ᱠᱟᱥᱴᱚᱢᱟᱨ ᱫᱚ ᱰᱮᱞᱤ ᱠᱟᱥᱴᱚᱢᱟᱨ ᱦᱳᱭ ᱰᱤᱥᱠᱟᱭᱩᱱᱴ ᱮᱢ ᱮᱢᱟᱭᱟ ᱟᱨ ᱡᱮ ᱡᱟᱦᱟᱸ ᱡᱟᱦᱟᱸ ᱟᱹᱞᱤᱧ ᱴᱷᱮᱱ ᱵᱟᱵᱮᱱ ᱦᱟᱛᱟᱣ ᱨᱮᱦᱚᱸ ᱡᱟᱦᱟᱱ ᱫᱚᱠᱟᱱ ᱵᱮᱱ ᱥᱮᱱᱚᱜ ᱟᱥᱮ ᱮᱱᱠᱷᱟᱱ ᱚᱸᱰᱮ ᱫᱚ ᱵᱤᱱ ᱦᱟᱛᱟᱣ ᱛᱮᱫᱚ ᱩᱱᱟᱹᱜ ᱱᱟᱦᱟᱜ ᱰᱤᱥᱠᱟᱭᱩᱱᱴ ᱫᱚ ᱵᱟᱭ ᱮᱢ ᱜᱚᱫᱚᱜᱼᱟ ᱟᱨ ᱡᱟᱦᱟᱸ ᱨᱮ ᱰᱮᱞᱤ ᱵᱮᱱ ᱦᱟᱛᱟᱣᱟ ᱩᱱᱤ ᱫᱚ ᱟᱹᱰᱤ ᱰᱷᱮᱨ ᱰᱤᱥᱠᱟᱩᱱᱴ ᱦᱚᱭ ᱮᱢᱚᱜᱼᱟ ᱚᱱᱟ ᱦᱤᱥᱟᱹᱵ ᱛᱮᱜᱮ ᱥᱮ ᱰᱷᱮᱨ ᱵᱮᱱ ᱦᱟᱛᱟᱣ ᱠᱷᱟᱱ ᱫᱚ ᱰᱤᱥᱠᱟᱭᱩᱱᱴ ᱞᱤᱧ ᱮᱢ ᱫᱟᱲᱟᱭᱟᱵᱤᱱᱟ ᱟᱨ ᱰᱮᱞᱤ ᱵᱮᱱ ᱦᱤᱡᱩᱜ ᱢᱟᱹᱱᱦᱟᱹ ᱠᱮ ᱢᱟᱹᱱᱦᱟᱹ ᱵᱮᱱ ᱦᱤᱡᱩᱜᱼᱟ ᱮᱱᱠᱷᱟᱱ ᱰᱤᱥᱠᱟᱭᱩᱱᱴ ᱦᱚᱸ ᱞᱤᱧ ᱮᱢ ᱫᱟᱲᱮᱭᱟᱵᱤᱱᱟ

ᱟᱫᱚ ᱱᱟᱦᱟᱜ ᱪᱟᱣᱞᱮ ᱫᱚ ᱫᱟᱢ ᱫᱷᱟᱨᱟ ᱜᱮᱭᱟ ᱥᱮᱠᱴᱮᱨ ᱫᱷᱟᱨᱟ ᱨᱮᱜᱮ ᱦᱮᱱᱟᱜᱼᱟ ᱦᱳᱭ ᱪᱟᱣᱞᱮ ᱪᱟᱣᱞᱮ ᱫᱚ ᱚᱱᱠᱟᱫᱚ ᱪᱟᱞᱞᱤᱥ ᱨᱩᱯᱤᱭᱟ ᱠᱮᱡᱤ ᱢᱮᱱᱟᱜᱼᱟ ᱟᱨ ᱦᱳᱭ ᱟᱫᱚ ᱰᱷᱮᱨ ᱵᱮᱱ ᱤᱫᱤ ᱠᱷᱟᱱ ᱫᱚ ᱰᱤᱥᱠᱟᱭᱩᱱᱴ ᱟᱹᱵᱤᱱᱟᱞᱤᱧ

ᱡᱟᱦᱟᱱᱟᱜ ᱠᱚ ᱡᱟᱦᱟᱸ ᱞᱮᱠᱟ ᱤᱭᱟᱹ ᱠᱚᱦᱚᱸ ᱢᱮᱱᱟᱜᱼᱟ ᱟᱞᱩ ᱠᱚᱦᱚᱸ ᱢᱮᱱᱟᱜᱼᱟ ᱟ ᱡᱚᱛᱚᱣᱟᱜ ᱜᱮ ᱫᱚᱠᱟᱱ ᱨᱮᱢᱟ ᱡᱚᱛᱚᱣᱟᱜ ᱜᱮ ᱛᱟᱦᱮᱱᱟ ᱟᱫᱚ ᱟᱞᱩ ᱠᱚᱫᱚ ᱦᱳᱭ ᱚᱱᱟ ᱠᱚᱜᱮ

ᱦᱳᱭ ᱟᱨ ᱟᱞᱩ ᱠᱚᱦᱚᱸ ᱠᱟᱹᱡ ᱟᱞᱩ ᱯᱮᱭᱟᱡ ᱦᱚᱸ ᱨᱮᱴ ᱨᱮ ᱢᱮᱱᱟᱜᱼᱟ ᱱᱟᱦᱟᱜ ᱪᱤᱠᱟᱹᱛᱮ ᱵᱟᱹᱧ ᱞᱟᱹᱭᱟᱢ ᱠᱷᱟᱱ ᱟᱢ ᱦᱚᱸ ᱦᱟᱸᱜ ᱪᱤᱠᱟᱹᱢ ᱴᱷᱤᱠᱟᱹ ᱫᱟᱲᱮᱭᱟᱜᱼᱟ ᱛᱤᱱᱟᱹ ᱪᱮᱫ ᱞᱮᱠᱟ ᱨᱮᱴ ᱪᱟᱞᱟᱜ ᱠᱟᱱᱟ ᱢᱮᱱᱛᱮ ᱦᱳᱭ ᱟᱨ ᱡᱟᱦᱟᱸ ᱞᱮᱠᱟᱢ ᱤᱫᱤᱭᱮᱫᱼᱟ ᱟᱨ ᱵᱟᱹᱧ ᱞᱟᱹᱭ ᱟᱢᱟ ᱨᱮᱴ ᱮᱱᱠᱷᱟᱱ ᱫᱚ ᱟᱢ ᱦᱟᱸᱜ ᱪᱤᱠᱟᱹᱢ ᱮᱢᱟᱹᱧᱟ ᱯᱩᱭᱥᱟᱹ ᱦᱚᱸ ᱮᱱᱠᱷᱟᱱ ᱫᱚ ᱟᱞᱩ ᱦᱚᱸ ᱱᱤᱛᱚᱜ ᱫᱚ ᱪᱟᱞᱟᱜ ᱠᱟᱱᱟ ᱱᱤᱛᱚᱜᱟ ᱫᱚᱨ ᱫᱚ ᱛᱤᱨᱤᱥ ᱨᱩᱯᱤᱭᱟ ᱟᱨ ᱯᱮᱭᱟᱡ ᱵᱤᱥ ᱨᱩᱯᱤᱭᱟ ᱪᱟᱞᱟᱜ ᱠᱟᱱᱟ ᱟᱨ ᱥᱚᱨᱥᱮ ᱛᱮᱞ ᱫᱚ ᱪᱟᱞᱟᱜ ᱠᱟᱱᱟ ᱤᱭᱟᱹ ᱯᱟᱸᱪ ᱯᱟ ᱯᱟᱭᱛᱟᱞᱤᱥ ᱨᱩᱯᱤᱭᱟ ᱤᱭᱟᱹ ᱯᱟᱣ

ᱮᱱᱠᱷᱟᱱ ᱛᱤᱱᱟᱹ ᱜᱟᱱ ᱤᱭᱟᱹ ᱥᱚᱨᱥᱮ ᱫᱚ ᱟᱪᱪᱷᱟ ᱟᱨ ᱤᱱᱟᱹᱜ ᱫᱷᱟᱨᱟ ᱜᱮᱢ ᱥᱚᱭᱫᱟᱭᱟ ᱥᱮ ᱟᱨ ᱠᱟᱹᱡ ᱮᱢ ᱤᱭᱟᱹᱭᱮᱫᱼᱟ ᱠᱤᱨᱤᱧᱮᱫᱼᱟ ᱤᱱᱟᱹᱜ ᱫᱷᱟᱨᱟ ᱜᱮ ᱛᱚᱵᱮ ᱴᱷᱤᱠᱟ ᱛᱚᱵᱮ ᱮᱱᱠᱷᱟᱱ ᱫᱚ ᱰᱤᱥᱠᱟᱭᱩᱱᱴ ᱠᱟᱛᱮᱫ ᱛᱟᱵᱮᱱ ᱦᱩᱭ ᱮᱱᱟ ᱡᱚᱛᱚ ᱛᱮ ᱯᱟᱸᱪᱥᱳ ᱨᱩᱯᱤᱭᱟ ᱴᱷᱤᱠᱟ ᱛᱚᱵᱮ ᱦᱮᱸᱥᱮ ᱢᱟ ᱛᱚᱵᱮ ᱫᱚᱦᱚᱭ ᱢᱮ ᱛᱚᱵᱮᱧ ᱫᱚᱦᱚᱭᱮᱫᱼᱟ ᱦᱮᱸᱥᱮ